ᱟᱞᱮ ᱱᱚᱶᱟ ᱯᱩᱨᱵᱚ ᱵᱚᱨᱫᱚᱢᱟᱱ ᱴᱚᱴᱷᱟ ᱨᱮ ᱡᱩᱣᱟᱹᱱ ᱠᱚ ᱥᱟᱢᱟᱝ ᱨᱮ ᱪᱮᱞᱮᱧᱡ ᱫᱚ ᱟᱭᱢᱟ ᱨᱚᱠᱚᱢ ᱜᱮ ᱢᱮᱱᱟᱜᱼᱟ ᱢᱮᱱ ᱞᱮᱠᱷᱟᱡ ᱤᱧ ᱡᱮᱢᱚᱱ ᱛᱤᱦᱤᱧ ᱜᱟᱯᱟ ᱠᱚᱲᱟ ᱠᱩᱲᱤ ᱡᱩᱭᱟᱹᱱ ᱠᱚᱲᱟ ᱠᱩᱲᱤ ᱠᱩᱡ ᱡᱟᱣᱠᱚ ᱯᱟᱲᱦᱟᱜ ᱠᱟᱱᱟ ᱟᱭᱢᱟ ᱯᱲᱟᱦᱟᱣ ᱠᱟᱛᱮᱫ ᱦᱚᱸ ᱠᱚᱱᱳ ᱪᱟᱠᱨᱤ ᱨᱮᱭᱟᱜ ᱠᱳᱱᱳ ᱡᱳᱜᱟᱡᱳᱜ ᱜᱮ ᱵᱟᱹ ᱱᱩᱜᱼᱟ ᱟᱨ ᱵᱟᱝᱢᱟ ᱢᱟᱴ ᱨᱮᱠᱚ ᱠᱟᱹᱢᱤ ᱫᱟᱲᱮᱭᱟᱜ ᱠᱟᱱ ᱟᱫᱚ ᱩᱱᱠᱩ ᱫᱚ ᱪᱟᱠᱨᱤ ᱦᱚᱸ ᱵᱟᱠᱚ ᱧᱟᱢ ᱮᱫᱟ ᱟᱨ ᱱᱚᱛᱮ ᱢᱟᱴ ᱨᱮ ᱠᱟᱹᱢᱤ ᱦᱚᱸ ᱵᱟᱠᱚ ᱫᱟᱲᱮᱭᱟᱜ ᱠᱟᱱᱟ ᱚᱱᱟ ᱠᱷᱟᱹᱛᱤᱨ ᱛᱮ ᱴᱟᱠᱟ ᱯᱚᱭᱥᱟ ᱪᱮᱠᱟᱢ ᱨᱚᱡᱜᱟᱨᱟ ᱚᱱᱟ ᱨᱮᱦᱚᱸ ᱟᱹᱰᱤ ᱥᱳᱢᱚᱥᱟ ᱛᱤᱸᱜᱩᱱ ᱠᱟᱱᱟ ᱚᱱᱟ ᱦᱚᱸ ᱠᱟᱱᱟ ᱟᱞᱮ ᱯᱩᱨᱵᱚ ᱵᱚᱨᱫᱚᱢᱟᱜ ᱫᱚᱠᱚ ᱞᱟᱹᱭ ᱜᱮᱭᱟ ᱡᱮ ᱟᱹᱰᱤ ᱟᱹᱴ ᱪᱟᱥ ᱦᱩᱭᱩᱜᱼᱟ ᱦᱩᱲᱩ ᱨᱮᱭᱟᱜ ᱢᱮᱱᱠᱷᱟᱱ ᱛᱤᱦᱤᱧ ᱜᱟᱯᱟ ᱫᱚ ᱫᱟᱜ ᱨᱮᱭᱟᱜ ᱥᱚᱵᱷᱚᱵ ᱚᱱᱟ ᱠᱷᱟᱹᱛᱤᱨ ᱛᱮ ᱦᱩᱲᱩ ᱪᱟᱥ ᱠᱚᱦᱚᱸ ᱥᱮᱨᱚᱢ ᱵᱟᱝ ᱦᱩᱭᱩᱜ ᱠᱟᱱᱟ ᱟᱫᱚ ᱚᱱᱟ ᱠᱷᱟᱹᱛᱤᱨ ᱛᱮ ᱚᱱᱟ ᱠᱷᱟᱹᱛᱤᱨ ᱛᱮ ᱟᱫᱚ ᱪᱟᱥ ᱵᱟᱝ ᱦᱩᱭᱩᱜ ᱠᱟᱱ ᱛᱮ ᱱᱟᱣᱟ ᱴᱟᱠᱟ ᱯᱚᱭᱥᱟ ᱪᱮᱠᱟᱢ ᱨᱚᱡᱜᱟᱨᱟ ᱚᱱᱟ ᱦᱚᱸ ᱟᱹᱰᱤ ᱢᱟᱨᱟᱝ ᱪᱮᱞᱮᱧᱡ